ᱤᱧ ᱫᱚ ᱥᱟᱱᱛᱟᱲᱤ ᱯᱟᱹᱨᱥᱤ ᱠᱷᱚᱱ ᱵᱷᱮᱜᱟᱨ ᱦᱤᱱᱫᱤ ᱯᱟᱹᱨᱥᱤ ᱨᱮ ᱨᱮᱭᱟᱜ ᱵᱟᱵᱟ ᱥᱟᱦᱮᱵᱽ ᱟᱢᱵᱮᱫᱠᱚᱨ ᱨᱮ ᱚᱞ ᱟᱠᱟᱫᱼᱟ ᱵᱷᱟᱨᱚᱛ ᱠᱟ ᱥᱚᱝᱵᱤᱫᱷᱟᱱ ᱚᱱᱟ ᱚᱱᱟ ᱯᱩᱛᱷᱤᱧ ᱯᱟᱲᱦᱟᱣ ᱟᱠᱟᱫᱼᱟ ᱡᱟᱦᱟᱸ ᱫᱚ ᱡᱟᱦᱟᱸ ᱫᱚ ᱱᱚᱣᱟ ᱵᱟᱨᱮ ᱛᱮ ᱚᱞ ᱟᱠᱟᱱᱟ ᱵᱷᱟᱨᱚᱛ ᱨᱮᱭᱟᱜ ᱥᱟᱥᱚᱱ ᱵᱮᱵᱚᱥᱛᱷᱟ ᱵᱷᱟᱨᱚᱛ ᱵᱷᱟᱨᱚᱛ ᱨᱮᱭᱟᱜ ᱥᱟᱥᱚᱱ ᱵᱮᱵᱚᱥᱛᱷᱟ ᱪᱮᱫ ᱞᱮᱠᱟ ᱪᱟᱞᱟᱜᱼᱟ ᱚᱠᱚᱭ ᱫᱩᱣᱟᱨᱟᱛᱮ ᱪᱟᱞᱟᱜᱼᱟ ᱪᱮᱫ ᱞᱮᱠᱟ ᱪᱟᱞᱟᱜᱼᱟ ᱥᱟᱱᱟᱢᱟᱜ ᱚᱱᱟ ᱯᱩᱛᱷᱤ ᱨᱮ ᱚᱞ ᱟᱠᱟᱱᱟ ᱵᱷᱟᱨᱚᱛ ᱯᱚᱱᱚᱛ ᱵᱷᱟᱨᱚᱛ ᱨᱮᱭᱟᱜ ᱟᱹᱰᱤ ᱜᱟᱱ ᱯᱚᱱᱚᱛ ᱢᱮᱱᱟᱜᱼᱟ ᱟᱞᱟᱜᱽ ᱟᱞᱟᱜᱽ ᱯᱚᱱᱚᱛ ᱨᱮ ᱟᱞᱟᱜᱽ ᱟᱞᱟᱜᱽ ᱵᱮᱵᱚᱥᱛᱷᱟ ᱚᱱᱟ ᱯᱚᱛᱚᱵ ᱨᱮ ᱚᱞ ᱠᱟᱱᱟ ᱡᱟᱦᱟᱸ ᱫᱚ ᱚᱱᱟ ᱩᱱᱟᱹᱜ ᱪᱮᱦᱨᱟ ᱚᱞ ᱠᱟᱱᱟ ᱚᱱᱟ ᱯᱚᱛᱚᱵ ᱨᱮ ᱟᱞᱟᱜᱽ ᱟᱞᱟᱜᱽ ᱪᱷᱮᱛᱨᱚ ᱨᱮᱱ ᱦᱚᱲ ᱡᱟᱹᱛᱤ ᱩᱱᱠᱩᱣᱟᱜ ᱟᱞᱟᱜᱽ ᱟᱞᱟᱜᱽ ᱥᱩᱵᱤᱫᱷᱟ ᱟᱞᱟᱜᱽ ᱟᱞᱟᱜᱽ ᱥᱩᱠ ᱥᱩᱵᱤᱫᱷᱟ ᱚᱱᱟ ᱨᱮ ᱚᱞ ᱟᱠᱟᱱᱟ ᱚᱱᱟ ᱨᱮ ᱡᱟᱦᱟᱸ ᱞᱮᱠᱟ ᱥᱚᱛᱚᱱᱛᱨᱚ ᱨᱮᱭᱟᱜ ᱚᱫᱷᱤᱠᱟᱨ ᱢᱮᱱᱟᱜᱼᱟ ᱢᱳᱹᱞᱤᱠ ᱚᱷᱤᱠᱟᱨ ᱢᱮᱱᱟᱜᱼᱟ ᱟᱨ ᱱᱚᱝᱠᱟ ᱜᱮ ᱟᱹᱰᱤ ᱰᱷᱮᱨ ᱚᱱᱟ ᱠᱤᱛᱟᱹᱵ ᱨᱮᱭᱟᱜ ᱫᱷᱟᱨᱟᱛᱮ ᱟᱞᱟᱜᱽ ᱟᱞᱟᱜᱽ ᱫᱷᱟᱨᱟ ᱨᱮ ᱟᱞᱟᱜᱽ ᱟᱞᱟᱜᱽ ᱥᱩᱵᱤᱫᱷᱟ ᱟᱞᱟᱜᱽ ᱟᱞᱟᱜᱽ ᱚᱫᱷᱤᱠᱟᱨ ᱱᱚᱣᱟ ᱚᱞ ᱟᱠᱟᱱᱟ ᱡᱟᱦᱟᱸ ᱫᱚ ᱡᱩᱫᱤ ᱱᱚᱣᱟ ᱟᱵᱚ ᱥᱟᱱᱛᱟᱲᱤ ᱵᱷᱟᱥᱟᱛᱮ ᱛᱚᱨᱡᱚᱢᱟᱜᱼᱟ ᱤᱱᱟᱹ ᱠᱷᱟᱱ ᱱᱚᱣᱟ ᱟᱹᱰᱤ ᱵᱮᱥᱚᱜ ᱨᱮᱭᱟᱜ ᱠᱟᱛᱷᱟ ᱠᱟᱱᱟ ᱪᱮᱫᱟᱜ ᱥᱮ ᱡᱚᱛᱚ ᱦᱚᱲ ᱜᱮ ᱟᱢᱟᱜ ᱢᱳᱹᱞᱤᱠ ᱚᱫᱷᱤᱠᱟᱨ ᱥᱮ ᱥᱟᱢᱟᱡᱤᱠ ᱚᱫᱷᱤᱠᱟᱨ ᱵᱟᱰᱟᱭ ᱫᱚ ᱟᱹᱰᱤ ᱜᱮ ᱱᱤᱦᱟᱹᱛᱤᱜ ᱠᱟᱱᱟ ᱟᱫᱚ ᱱᱚᱣᱟ ᱯᱩᱛᱷᱤ ᱨᱮ ᱨᱮᱭᱟᱜ ᱡᱩᱫᱤ ᱦᱩᱱᱟᱹᱝ ᱛᱚᱨᱡᱚᱢᱟᱜᱼᱟ ᱤᱱᱟᱹ ᱠᱷᱟᱱ ᱟᱹᱰᱤ ᱜᱮ ᱱᱟᱯᱟᱭᱚᱜᱼᱟ ᱦᱩᱱᱟᱹᱝ